ᱦᱮᱸ ᱟᱵᱚ ᱥᱟᱱᱛᱟᱲ ᱥᱚᱢᱟᱡᱽ ᱨᱮᱭᱟᱜ ᱞᱟᱭᱼᱞᱟᱠᱪᱟᱨ ᱞᱟᱹᱭ ᱞᱮᱠᱷᱟᱱ ᱟᱹᱰᱤ ᱜᱚᱱᱚᱝ ᱟᱱᱟᱜ ᱥᱮ ᱟᱹᱰᱤ ᱫᱟᱢᱟᱱᱟᱜ ᱞᱟᱭᱼᱞᱟᱠᱪᱟᱨ ᱠᱟᱱ ᱛᱟᱵᱚᱱᱟ ᱪᱮᱫᱟᱜ ᱥᱮ ᱵᱟᱝᱢᱟ ᱟᱵᱚ ᱡᱩᱫᱤ ᱟᱵᱚᱣᱟᱜ ᱥᱟᱱᱛᱟᱲ ᱨᱮᱭᱟᱜ ᱞᱟᱭᱼᱞᱟᱠᱪᱟᱨ ᱠᱚᱵᱚᱱ ᱧᱮᱞᱟ ᱜᱩᱡᱩᱜ ᱠᱷᱚᱱᱟᱜ ᱡᱟᱱᱟᱢ ᱠᱷᱚᱱᱟᱜ ᱜᱩᱡᱩᱜ ᱦᱟᱹᱵᱤᱡ ᱛᱮ ᱢᱟᱱᱮ ᱡᱚᱛ ᱨᱮᱜᱮ ᱟᱹᱰᱤ ᱟᱹᱰᱤ ᱞᱮᱠᱟᱱ ᱠᱟᱹᱢᱤ ᱠᱚ ᱢᱮᱱᱟᱜ ᱟᱠᱟᱫ ᱛᱟᱵᱳᱱᱟ ᱡᱮᱞᱮᱠᱟ ᱡᱟᱱᱟᱢ ᱞᱮᱠᱷᱟᱱ ᱫᱚ ᱡᱟᱦᱟᱸᱭ ᱜᱤᱫᱽᱨᱟᱹ ᱡᱟᱱᱟᱢ ᱞᱮᱠᱷᱟᱱ ᱪᱷᱟᱹᱴᱭᱟᱹᱨ ᱠᱟᱹᱢᱤ ᱦᱟᱨᱟ ᱡᱩᱣᱟᱹᱱ ᱞᱮᱱᱠᱷᱟᱱ ᱵᱟᱯᱞᱟ ᱠᱟᱹᱢᱤ ᱟᱨᱦᱚᱸ ᱜᱚᱡᱽ ᱜᱩᱨᱩ ᱛᱟᱭᱚᱢ ᱫᱚ ᱵᱷᱟᱸᱰᱟᱱ ᱠᱟᱹᱢᱤ ᱢᱮᱱᱟᱜᱼᱟᱠᱟᱫᱟ ᱛᱟᱦᱞᱮ ᱱᱚᱝᱠᱟ ᱞᱮᱠᱟᱛᱮ ᱟᱵᱚ ᱥᱟᱱᱛᱟᱲ ᱥᱟᱶᱛᱟ ᱨᱮᱫᱚ ᱟᱹᱰᱤ ᱞᱮᱠᱟᱱ ᱠᱟᱹᱢᱤ ᱢᱮᱱᱟᱜ ᱟᱠᱟᱫᱟ ᱥᱮ ᱟᱹᱰᱤ ᱞᱮᱠᱟᱱ ᱟᱨᱠᱤ ᱟᱭᱼᱞᱟᱠᱪᱟᱨ ᱟᱹᱨᱤᱪᱟᱹᱞᱤ ᱠᱚ ᱢᱮᱱᱟᱜ ᱠᱟᱫᱟ ᱟᱨᱚ ᱥᱟᱶᱛᱮ ᱢᱮᱱᱟᱜ ᱠᱟᱫᱟ ᱵᱚᱸᱜᱟᱼᱵᱩᱨᱩ ᱠᱟᱹᱢᱤ ᱢᱟᱱᱮ ᱥᱟᱱᱛᱟᱲ ᱥᱟᱶᱛᱟ ᱨᱮᱱᱟᱜ ᱡᱩᱫᱤ ᱢᱤᱫᱴᱮᱱ ᱪᱷᱟᱹᱴᱭᱟᱹᱨ ᱥᱚᱢᱚᱱᱫᱷᱮᱢ ᱞᱟᱹᱭᱟ ᱥᱮ ᱪᱷᱟᱹᱴᱭᱟᱹᱨ ᱢᱤᱫᱴᱮᱱ ᱜᱤᱫᱽᱨᱟᱹ ᱡᱟᱱᱟᱢ ᱯᱚᱨ ᱡᱟᱦᱟᱸ ᱠᱟᱹᱢᱤᱦᱚᱨᱟ ᱠᱚ ᱦᱩᱭᱩᱜᱼᱟ ᱚᱱᱟ ᱫᱚ ᱪᱷᱟᱹᱴᱭᱟᱹᱨ ᱠᱟᱹᱢᱤᱦᱚᱨᱟ ᱪᱷᱟᱹᱴᱭᱟᱹᱨ ᱠᱟᱹᱢᱤᱦᱚᱨᱟ ᱫᱚ ᱡᱩᱫᱤ ᱠᱷᱚᱴᱚ ᱛᱮᱵᱚᱱ ᱞᱟᱹᱭᱟ ᱛᱟᱦᱞᱮ ᱢᱤᱫᱴᱮᱱ ᱜᱤᱫᱽᱨᱟᱹ ᱡᱟᱱᱟᱢ ᱛᱚᱨᱟ ᱡᱚᱠᱷᱚᱱ ᱪᱷᱟᱹᱴᱭᱟᱹᱨ ᱥᱚᱢᱚᱭ ᱜᱮ ᱢᱤᱫᱴᱮᱱ ᱜᱤᱫᱽᱨᱟᱹ ᱡᱟᱱᱟᱢ ᱠᱟᱛᱮᱜ ᱢᱤᱫᱴᱮᱱ ᱩᱯᱨᱩᱢᱮ ᱧᱟᱢᱟ ᱦᱚᱲ ᱞᱮᱠᱟᱛᱮ ᱩᱯᱨᱩᱢ ᱫᱚ ᱩᱱᱤ ᱪᱷᱟᱹᱴᱭᱟᱹᱨ ᱥᱚᱢᱚᱭ ᱜᱮᱭ ᱧᱟᱢᱟ ᱚᱱᱟ ᱛᱟᱭᱚᱢ ᱵᱟᱯᱞᱟ ᱦᱟᱨᱟ ᱡᱩᱣᱟᱹᱱ ᱞᱮᱠᱷᱟᱱ ᱵᱟᱯᱞᱟ ᱦᱩᱭᱩᱜ ᱛᱟᱭᱟ ᱢᱤᱫᱴᱮᱱ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱢᱤᱫ ᱥᱟᱶᱛᱮ ᱛᱟᱦᱮᱸ ᱨᱮᱱᱟᱜ ᱟᱹᱭᱫᱟᱹᱨ ᱠᱤᱱ ᱧᱟᱢᱟ ᱱᱚᱝᱠᱟ ᱟᱨ ᱛᱟᱨᱯᱚᱨᱮ ᱜᱚᱡ ᱜᱩᱨ ᱛᱟᱭᱚᱢ ᱫᱚ ᱩᱱᱤ ᱦᱚᱲᱟᱜ ᱵᱷᱟᱸᱰᱟᱱ ᱦᱩᱭᱩᱜ ᱛᱟᱭᱟ ᱚᱱᱟ ᱥᱟᱶᱛᱮ ᱥᱟᱱᱛᱟᱲᱟᱜ ᱞᱟᱭᱼᱞᱟᱠᱪᱟᱨ ᱟᱹᱨᱤᱪᱟᱹᱞᱤ ᱨᱮ ᱟᱹᱰᱤᱜᱟᱱ ᱥᱮᱨᱮᱧ ᱠᱚ ᱢᱮᱱᱟᱜ ᱠᱟᱫᱟ ᱮᱱᱮᱡ ᱥᱮᱨᱮᱧ ᱠᱚ ᱢᱮᱱᱟᱜ ᱠᱟᱫᱟ ᱦᱩᱸ ᱮᱱᱮᱡᱼᱥᱮᱨᱮᱧ ᱢᱮᱱᱟᱜ ᱠᱟᱫᱟ ᱨᱩ ᱢᱮᱱᱟᱜ ᱠᱟᱫᱟ ᱟᱨ ᱟᱹᱰᱤ ᱟᱭᱢᱟ ᱵᱚᱸᱜᱟᱼᱵᱩᱨᱩ ᱦᱚᱸ ᱢᱮᱱᱟᱜ ᱠᱟᱫᱟ ᱟᱵᱚ ᱥᱟᱱᱛᱟᱲ ᱥᱟᱶᱛᱟ ᱨᱮᱱᱟᱜ ᱢᱤᱫᱼᱵᱟᱨ ᱡᱩᱫᱤ ᱵᱚᱸᱜᱟᱼᱵᱩᱨᱩ ᱠᱚᱵᱚᱱ ᱧᱮᱞᱟ ᱛᱟᱦᱞᱮ ᱢᱤᱫᱵᱟᱨ ᱵᱚᱸᱜᱟᱼᱵᱩᱨᱩ ᱠᱚᱫᱚ ᱦᱩᱭᱩᱜ ᱠᱟᱱᱟ ᱡᱮ ᱢᱟᱜᱽ ᱵᱚᱸᱜᱟᱼᱵᱟᱦᱟ ᱵᱚᱸᱜᱟ ᱠᱟᱨᱟᱢ ᱵᱚᱸᱜᱟ ᱟᱹᱰᱤ ᱞᱮᱠᱟᱱᱟᱜ ᱵᱚᱸᱜᱟᱼᱵᱩᱨᱩ ᱠᱚ ᱢᱮᱱᱟᱜ ᱟᱠᱟᱫ ᱛᱟᱵᱚᱱᱟ ᱮᱴᱟᱜ ᱡᱟᱹᱛᱤ ᱠᱷᱚᱱ ᱟᱵᱚ ᱥᱟᱱᱛᱟᱲ ᱡᱟᱹᱛᱤ ᱫᱚ ᱟᱹᱰᱤ ᱥᱚᱨᱮᱥ ᱡᱟᱹᱛᱤ ᱢᱮᱱᱛᱮ ᱵᱚᱱ ᱢᱮᱱᱛᱮ ᱞᱟᱹᱭ ᱜᱟᱱᱚᱜᱼᱟ ᱪᱮᱫᱟᱜ ᱥᱮ ᱵᱟᱝᱢᱟ ᱮᱴᱟᱜ ᱡᱟᱹᱛᱤ ᱠᱚ ᱠᱷᱚᱱᱟᱜ ᱫᱚ ᱟᱵᱚ ᱥᱟᱱᱛᱟᱲ ᱥᱚᱢᱟᱡᱽ ᱨᱮᱥᱮ ᱥᱟᱱᱛᱟᱲ ᱥᱟᱶᱛᱟ ᱨᱮ ᱟᱹᱰᱤ ᱜᱚᱱᱚᱝ ᱟᱱᱟᱜ ᱫᱩᱨᱤᱵ ᱠᱚ ᱢᱮᱱᱟᱜ ᱠᱟᱫᱟ ᱚᱱᱟ ᱠᱚᱫᱚ ᱮᱱᱮᱡ ᱥᱮᱨᱮᱧ ᱵᱚᱱ ᱧᱮᱞᱟ ᱵᱚᱸᱜᱟᱼᱵᱩᱨᱩ ᱵᱚᱱ ᱧᱮᱞᱟ ᱥᱮ ᱟᱵᱚᱣᱟᱜ ᱟᱹᱨᱤᱪᱟᱹᱞᱤ ᱵᱚᱱ ᱧᱮᱞᱟ ᱥᱟᱱᱟᱢ ᱥᱮᱫ ᱛᱮᱜᱮ ᱟᱵᱚ ᱥᱟᱱᱛᱟᱲ ᱦᱚᱯᱚᱱ ᱫᱚ ᱮᱴᱟᱜ ᱡᱟᱹᱛᱤ ᱠᱷᱚᱱᱟᱜ ᱫᱚ ᱟᱹᱰᱤ ᱜᱚᱱᱚᱝ ᱥᱮ ᱟᱹᱰᱤ ᱫᱟᱢᱟᱱ ᱥᱮ ᱟᱹᱰᱤ ᱱᱟᱯᱟᱭᱟᱱᱟᱜ ᱞᱟᱭᱼᱞᱟᱠᱪᱟᱨ ᱟᱹᱨᱤᱪᱟᱹᱞᱤ ᱠᱚ ᱢᱮᱱᱟᱜ ᱛᱟᱵᱚᱱᱟ ᱚᱱᱟ ᱞᱮᱠᱟᱛᱮ ᱡᱩᱫᱤ ᱠᱷᱟᱴᱚᱛᱮ ᱞᱟᱹᱭ ᱜᱟᱱᱚᱜᱼᱟ ᱥᱮ ᱥᱟᱱᱛᱟᱲ ᱥᱟᱶᱛᱟ ᱨᱮ ᱡᱟᱱᱟᱢ ᱠᱟᱛᱮᱫ ᱤᱧ ᱟᱹᱰᱤ ᱨᱟᱹᱥᱠᱟᱹᱧ ᱵᱩᱡᱷᱟᱹᱣᱟ ᱪᱮᱫᱟᱜ ᱥᱮ ᱵᱟᱝ ᱤᱧ ᱥᱟᱱᱛᱟᱲ ᱠᱟᱹᱱᱟᱹᱧ ᱤᱧᱟᱹᱜ ᱟᱹᱰᱤ ᱜᱚᱱᱚᱝ ᱜᱚᱱᱚᱝ ᱥᱮ ᱟᱹᱰᱤ ᱫᱟᱢᱟᱱ ᱫᱟᱢᱟᱱᱟᱜ ᱞᱟᱭᱼᱞᱟᱠᱪᱟᱨ ᱟᱹᱨᱤᱪᱟᱹᱞᱤ ᱠᱚ ᱢᱮᱱᱟᱜ ᱟᱠᱟᱫ ᱛᱤᱧᱟᱹ